ᱟᱞᱮ ᱴᱚᱴᱷᱟᱨᱮ ᱠᱚᱢᱤᱭᱩᱱᱤᱠᱮᱥᱚᱱ ᱫᱚ ᱱᱤᱛ ᱟᱯᱟᱛᱚᱛᱚᱫᱚ ᱮᱠᱴᱩ ᱯᱨᱚᱵᱞᱮᱢ ᱢᱮᱱᱟᱜᱼᱟ ᱪᱮᱫᱟᱜ ᱥᱮ ᱟᱞᱮᱠᱷᱚᱱ ᱡᱟᱦᱟᱸ ᱧᱮᱞᱚᱜᱚᱜ ᱠᱟᱱᱟ ᱡᱮ ᱱᱚᱣᱟ ᱥᱩᱨᱥᱩᱯᱩᱨ ᱠᱚᱨᱮ ᱫᱚ ᱴᱨᱮᱱ ᱵᱟᱥ ᱞᱟᱭᱤᱱᱫᱚ ᱟᱹᱰᱤ ᱠᱚᱢ ᱜᱮᱭᱟ ᱡᱩᱫᱤ ᱟᱞᱮ ᱥᱩᱨᱥᱩᱯᱩᱨᱛᱮ ᱚᱱᱠᱟᱱ ᱞᱟᱭᱤᱱ ᱦᱩᱭᱠᱚᱜᱼᱟ ᱛᱟᱦᱚᱞᱮ ᱠᱷᱟᱱ ᱟᱞᱮ ᱟᱭᱢᱟ ᱨᱚᱠᱚᱢ ᱡᱤᱱᱤᱥᱞᱮ ᱠᱚᱨᱟᱣ ᱫᱟᱲᱮᱠᱮᱭᱟ ᱟᱨᱻ ᱵᱟᱝᱠᱷᱟᱱ ᱫᱚ ᱛᱟᱭᱢᱛᱮᱜᱮᱞᱮ ᱡᱮᱦᱮᱛᱩᱠᱚ ᱢᱮᱱ ᱮᱫᱟ ᱡᱮ ᱱᱮᱛᱟᱨᱫᱚ ᱰᱟᱝᱨᱟ ᱜᱟᱹᱰᱤ ᱵᱟᱹᱜᱤ ᱠᱟᱛᱮᱫᱚ ᱡᱚᱛᱚᱦᱚᱲ ᱜᱮ ᱢᱚᱴᱚᱨ ᱥᱟᱭᱠᱮᱞ ᱥᱮ ᱡᱟᱱᱼᱵᱟᱦᱚᱱᱵᱚᱱ ᱵᱮᱵᱚᱦᱟᱨ ᱮᱫᱟ ᱛᱚ ᱚᱱᱟ ᱞᱟᱹᱭᱛᱮ ᱠᱤᱪᱷᱩ ᱥᱚᱲᱚᱠ ᱠᱚ ᱡᱩᱫᱤ ᱴᱷᱤᱠᱴᱷᱟᱠ ᱠᱚ ᱵᱮᱱᱟᱣ ᱠᱮᱭᱟ ᱛᱟᱦᱚᱞᱮ ᱠᱷᱟᱱ ᱟᱹᱰᱤ ᱱᱟᱯᱟᱭᱠᱚᱜᱼᱟ